ᱤᱧ ᱩᱱᱟᱹᱜ ᱴᱚᱴᱷᱟ ᱨᱮ ᱦᱟᱥᱟᱧ ᱠᱤᱨᱤᱧ ᱟᱹᱠᱷᱨᱤᱧ ᱮᱫ ᱵᱟᱠᱷᱨᱟ ᱛᱮ ᱡᱚᱠᱷᱚᱱᱤᱧ ᱵᱟᱰᱟᱭ ᱠᱮᱫᱟ ᱡᱮ ᱟᱞᱮ ᱥᱟᱱᱛᱟᱲ ᱦᱚᱲᱟᱜ ᱦᱟᱥᱟ ᱠᱚ ᱮᱴᱟᱜ ᱩᱱᱠᱩ ᱫᱤᱠᱳ ᱠᱚ ᱦᱟᱛᱟᱣ ᱞᱟᱹᱜᱤᱫᱚᱜ ᱠᱟᱱᱟ ᱛᱚᱠᱷᱚᱱ ᱤᱧ ᱩᱱᱠᱩ ᱥᱚᱸᱜᱮ ᱤᱧ ᱮᱫ ᱨᱚᱯᱚᱲᱮᱱᱟ ᱢᱮᱱᱠᱷᱟᱱ ᱪᱮᱫ ᱞᱮᱠᱟ ᱡᱮ ᱟᱯᱮ ᱫᱚ ᱱᱩᱠᱩ ᱥᱟᱱᱛᱟᱲ ᱦᱚᱯᱚᱱᱟᱜ ᱦᱟᱥᱟ ᱯᱮ ᱫᱚᱠᱷᱚᱞ ᱮᱫᱟ ᱱᱚᱶᱟ ᱫᱚ ᱟᱭᱤᱱᱚᱛᱚ ᱫᱚ ᱵᱟᱝ ᱠᱟᱱᱟ ᱴᱷᱤᱠ ᱫᱚ ᱡᱮᱢᱚᱱ ᱥᱮ ᱟᱯᱮ ᱫᱚ ᱥᱟᱱᱛᱟᱲ ᱦᱚᱲᱟᱜ ᱠᱷᱮᱛ ᱦᱟᱥᱟ ᱫᱚ ᱵᱟᱯᱮ ᱦᱟᱛᱟᱣ ᱫᱟᱲᱮᱭᱟᱜᱼᱟ ᱥᱚᱝᱵᱤᱫᱷᱟᱱ ᱚᱱᱩᱡᱟᱭᱤ ᱟᱨ ᱥᱟᱱᱛᱟᱲ ᱦᱚᱲᱟᱜ ᱠᱷᱮᱛ ᱦᱟᱥᱟ ᱫᱚ ᱥᱟᱱᱛᱟᱲ ᱦᱚᱲ ᱜᱮᱭ ᱦᱟᱛᱟᱣ ᱫᱟᱲᱮᱭᱟᱜᱼᱟ ᱫᱤᱠᱳ ᱫᱚ ᱵᱟᱝᱟ ᱱᱤᱭᱟᱹ ᱠᱚ ᱱᱤᱭᱮ ᱜᱮ ᱛᱷᱚᱲᱟ ᱩᱱᱠᱩ ᱥᱟᱝᱜᱮᱧ ᱨᱚᱯᱚᱲ ᱦᱳᱭ ᱟᱠᱟᱱᱟ ᱟᱨ ᱞᱮ ᱵᱩᱡᱷᱟᱹᱣᱟᱫ ᱠᱚᱣᱟ ᱡᱮ ᱱᱚᱝᱠᱟ ᱟᱹᱨᱤᱪᱟᱞᱤ ᱫᱚ ᱱᱚᱸᱰᱮ ᱫᱚ ᱟᱞᱚ ᱯᱮ ᱫᱚᱦᱚᱭᱟ ᱢᱮᱱᱠᱷᱟᱱ ᱱᱚᱶᱟ ᱡᱩᱫᱤ ᱱᱚᱝᱠᱟ ᱡᱳᱨᱟᱭ ᱛᱮᱯᱮ ᱨᱮᱡᱮ ᱠᱷᱟᱱ ᱟᱞᱮ ᱜᱟᱞᱟ ᱯᱨᱚᱥᱟᱥᱚᱱᱟᱜ ᱥᱟᱦᱟᱡᱽᱡᱚ ᱞᱮ ᱦᱟᱛᱟᱣᱟ ᱟᱯᱮ ᱧᱩᱛᱩᱢ ᱛᱮ ᱛᱟᱞᱦᱮ ᱞᱮ ᱠᱮᱥᱟ